ᱠᱤᱪᱩ ᱠᱤᱪᱩ ᱦᱚᱲ ᱢᱮᱱᱟᱜ ᱠᱚᱣᱟ ᱞᱟᱹᱭᱟᱠᱚ ᱛᱤᱨᱞᱟᱹ ᱦᱚᱯᱚᱱ ᱫᱟᱨᱟᱭ ᱛᱮᱫᱚ ᱪᱮᱫ ᱦᱚᱸ ᱵᱟᱝ ᱞᱟᱹᱭ ᱜᱟᱱᱚᱜᱼᱟ ᱪᱮᱫᱦᱚᱸ ᱵᱟᱠᱚ ᱫᱟᱲᱮᱭᱟᱜᱼᱟ ᱥᱮ ᱟᱢ ᱤᱧ ᱦᱚᱸᱠᱚ ᱢᱮᱛᱟᱫᱤᱧ ᱛᱟᱦᱮᱸᱜᱼᱟ ᱟᱢ ᱫᱟᱨᱟᱭ ᱛᱮᱫᱚ ᱪᱮᱫ ᱦᱚᱸ ᱵᱟᱝ ᱦᱩᱭᱩᱜᱼᱟ ᱢᱮᱱᱠᱷᱟᱱ ᱛᱤᱨᱞᱟᱹ ᱦᱚᱯᱚᱱᱴᱷᱮᱱ ᱱᱚᱝᱠᱟᱱ ᱫᱟᱲᱮ ᱢᱮᱱᱟᱜᱼᱟ ᱡᱮ ᱡᱷᱚᱛᱚ ᱢᱚᱱᱮ ᱞᱮᱠᱷᱟᱱᱮ ᱡᱷᱚᱛᱚ ᱠᱟᱹᱢᱤᱭᱮ ᱥᱤᱜᱤᱞ ᱫᱟᱲᱮᱭᱟᱜᱼᱟ ᱥᱮ ᱡᱷᱚᱛᱚ ᱠᱟᱹᱢᱤ ᱜ ᱯᱩᱨᱟᱹᱣ ᱫᱟᱲᱮᱭᱟᱜᱼᱟ ᱡᱮ ᱵᱟᱯᱮ ᱫᱟᱲᱭᱟᱜᱼᱟ ᱛᱤᱨᱞᱟᱹ ᱦᱚᱯᱚᱱ ᱫᱟᱨᱟᱭ ᱛᱮᱫᱚ ᱵᱟᱝ ᱦᱩᱭᱩᱜᱼᱟ ᱥᱮ ᱵᱟᱝ ᱜᱟᱱᱚᱜᱼᱟ ᱱᱚᱝᱠᱟᱱ ᱪᱮᱞᱮᱧᱡᱽ ᱦᱟᱛᱟᱣ ᱠᱟᱛᱮ ᱜᱮ ᱛᱤᱨᱞᱟᱹ ᱦᱚᱯᱚᱱ ᱠᱚ ᱱᱤᱛᱳᱜ ᱟᱹᱰᱤ ᱞᱟᱯᱷᱟᱝ ᱥᱮ ᱟᱹᱰᱤ ᱟᱹᱰᱤ ᱪᱮᱛᱟᱱ ᱨᱮ ᱢᱮᱱᱟᱜ ᱠᱚᱣᱟ ᱥᱮ ᱟᱹᱰᱤ ᱪᱮᱛᱟᱱ ᱨᱮᱭᱟᱜ ᱴᱷᱟᱶ ᱠᱮ ᱦᱟᱢᱮᱴ ᱠᱟᱫᱟ ᱤᱧᱦᱚᱹᱧ ᱞᱟᱹᱭᱟ ᱛᱤᱨᱞᱟᱹ ᱦᱚᱯᱚᱱ ᱠᱚ ᱫᱟᱨᱟᱛᱮ ᱪᱮᱫ ᱵᱟᱝ ᱥᱚᱢᱵᱷᱚᱵ ᱠᱟᱱᱟ ᱢᱚᱱᱮ ᱞᱮᱠᱷᱟᱱ ᱫᱚ ᱡᱷᱚᱛᱚ ᱜᱮ ᱥᱚᱢᱵᱷᱚᱵ ᱜᱮ ᱠᱟᱱᱟ ᱛᱤᱨᱞᱟᱹ ᱦᱚᱯᱚᱱ ᱦᱚᱸ ᱢᱤᱫᱴᱟᱝ ᱛᱤᱨᱞᱟᱹ ᱦᱚᱯᱚᱱ ᱦᱚᱸ ᱡᱩᱫᱤᱭ ᱢᱚᱱᱮᱭᱟ ᱟᱡ ᱫᱟᱨᱟᱭᱛᱮ ᱢᱤᱫᱴᱟᱝ ᱪᱟᱹᱠᱨᱤ ᱱᱩᱠᱨᱤ ᱥᱮ ᱡᱷᱚᱛᱚ ᱠᱤᱪᱷᱩ ᱜᱮ ᱦᱩᱭ ᱫᱟᱲᱮᱭᱟᱜᱼᱟ ᱡᱮᱢᱚᱱ ᱠᱤᱪᱷᱩᱜᱟᱱ ᱦᱚᱲᱠᱚ ᱢᱮᱱᱟᱜ ᱠᱚᱣᱟ ᱞᱟᱹᱭᱟᱠᱚ ᱛᱤᱨᱞᱟᱹ ᱦᱚᱯᱚᱱ ᱫᱟᱨᱟᱭᱛᱮ ᱪᱟᱹᱠᱨᱤ ᱵᱟᱹᱠᱨᱤ ᱪᱮᱫ ᱦᱚᱸ ᱵᱟᱝ ᱦᱩᱭᱩᱜᱼᱟ ᱥᱮ ᱱᱚᱣᱟ ᱠᱟᱹᱢᱤ ᱟᱢ ᱫᱟᱨᱟᱭᱛᱮᱫᱚ ᱪᱮᱫ ᱦᱚᱸ ᱵᱟᱝ ᱦᱩᱭᱩᱜᱼᱟ ᱤᱧ ᱦᱚᱸᱠᱚ ᱢᱤᱛᱟᱹᱧ ᱛᱟᱦᱮᱸᱜᱼᱟ ᱟᱢ ᱫᱟᱨᱟᱭ ᱛᱮᱫᱚ ᱱᱚᱣᱟ ᱫᱚ ᱵᱟᱝ ᱦᱩᱭ ᱠᱚᱜᱼᱟ ᱢᱮᱱᱠᱷᱟᱱ ᱤᱧ ᱦᱩᱧ ᱪᱮᱥᱴᱟ ᱠᱮᱫᱟ ᱪᱮᱫᱟᱜ ᱵᱟᱝ ᱤᱧ ᱫᱟᱨᱟᱭ ᱛᱮᱦᱚᱸ ᱤᱧ ᱢᱚᱱᱮ ᱠᱤᱭᱟᱹᱧ ᱱᱚᱣᱟ ᱤᱧ ᱫᱟᱨᱟᱭ ᱛᱮᱦᱚᱸ ᱪᱮᱫᱟᱜ ᱵᱟᱝ ᱦᱩᱭᱩᱜᱼᱟ ᱮᱠᱫᱚᱢ ᱦᱩᱭᱩᱜ ᱜᱮᱭᱟ ᱢᱚᱱᱮ ᱞᱮᱠᱷᱟᱱ ᱛᱤᱨᱞᱟᱹ ᱦᱚᱯᱚᱱ ᱫᱟᱨᱟᱭ ᱛᱮᱦᱚᱸ ᱡᱷᱚᱛᱚᱣᱟᱜ ᱜᱮ ᱦᱩᱭᱩᱜᱼᱟ ᱦᱚᱜᱼᱚᱭ ᱡᱮᱢᱚᱱ ᱱᱤᱛᱳᱜ ᱧᱮᱞᱮᱯᱮ ᱟᱵᱚᱭᱤᱡ ᱨᱟᱥᱴᱨᱚᱯᱚᱛᱤ ᱫᱨᱳᱣᱯᱚᱫᱤ ᱢᱩᱨᱢᱩ ᱩᱱᱤ ᱦᱚᱸᱛᱚ ᱢᱤᱫᱴᱮᱱ ᱛᱤᱨᱞᱟᱹ ᱜᱮ ᱠᱟᱱᱟᱭ ᱩᱱᱤ ᱧᱮᱞ ᱠᱟᱛᱮ ᱟᱵᱚ ᱥᱮᱪᱮᱫᱚᱜ ᱦᱩᱭᱩᱜ ᱛᱟᱵᱚᱱᱟ ᱡᱮ ᱟᱵᱚ ᱛᱤᱨᱞᱟᱹ ᱦᱚᱯᱚᱱ ᱫᱟᱨᱟᱭᱛᱮ ᱢᱚᱱᱮ ᱞᱮᱠᱷᱟᱱ ᱵᱚᱱ ᱟᱹᱰᱤ ᱪᱮᱛᱟᱱ ᱥᱮᱱ ᱥᱮ ᱟᱹᱰᱤ ᱞᱟᱯᱷᱟᱝ ᱥᱮᱫ ᱵᱚᱱ ᱨᱟᱠᱟᱵ ᱫᱟᱲᱭᱟᱜᱼᱟ ᱟᱵᱚ ᱫᱟᱨᱟᱭ ᱛᱮᱦᱚᱸ ᱡᱚᱛᱚ ᱠᱟᱹᱢᱤ ᱜᱮ ᱦᱩᱭ ᱫᱟᱲᱮᱭᱟᱜᱼᱟ ᱢᱟᱲᱟᱟᱝ ᱥᱮᱪᱮᱫᱚᱜ ᱫᱚ ᱠᱟᱱ ᱱᱚᱣᱟ ᱦᱩᱭᱩᱜ ᱠᱟᱱᱟ ᱚᱞᱚᱜ ᱯᱟᱲᱦᱟᱣ ᱚᱞᱚᱜ ᱯᱟᱲᱦᱟᱣ ᱞᱮᱠᱷᱟᱱ ᱜᱮ ᱛᱤᱨᱞᱟᱹ ᱦᱚᱯᱚᱱ ᱫᱚ ᱪᱮᱫ ᱥᱮ ᱤᱧ ᱦᱚᱸ ᱤᱧ ᱥᱩᱢᱩᱝ ᱫᱚ ᱪᱮᱫ ᱥᱟᱱᱟᱢ ᱛᱤᱨᱞᱟᱹ ᱦᱚᱯᱚᱱ ᱜᱮ ᱡᱷᱚᱛᱚ ᱠᱟᱹᱢᱤ ᱠᱚ ᱥᱟᱜᱤᱞ ᱫᱟᱲᱮᱭᱟᱜᱼᱟ ᱥᱮ ᱡᱷᱚᱛᱚ ᱡᱷᱚᱛᱚ ᱡᱟᱭᱜᱟ ᱨᱮᱠᱚ ᱞᱟᱦᱟ ᱫᱟᱲᱮᱭᱟᱜᱼᱟ ᱟᱨ ᱠᱟᱛᱷᱟ ᱨᱮᱜᱮ ᱢᱮᱱᱟᱜᱼᱟ ᱥᱮ ᱞᱮᱰᱤᱥ ᱯᱷᱟᱥᱴ ᱱᱮᱛᱟᱨ ᱫᱚ ᱱᱟᱦᱟᱜ ᱫᱚ ᱧᱮᱞᱚᱜ ᱠᱟᱱᱟ ᱜᱚᱴᱟ ᱡᱟᱭᱜᱟ ᱨᱮᱜᱮ ᱢᱟᱱᱮ ᱛᱤᱨᱞᱟᱹ ᱦᱚᱯᱚᱱ ᱜᱮ ᱞᱟᱦᱟᱨᱮ ᱢᱮᱱᱟᱜ ᱠᱟᱫ ᱠᱚᱣᱟ ᱡᱮᱢᱚᱱ ᱟᱵᱚ ᱨᱮᱱ ᱱᱮᱛᱟ ᱢᱚᱱᱛᱨᱤ ᱠᱚ ᱞᱮᱠᱟ ᱠᱟᱛᱮ ᱟᱵᱟᱨ ᱚᱲᱟᱜ ᱨᱮᱱ ᱚᱲᱟᱜ ᱫᱩᱣᱟᱹᱨ ᱨᱮᱱᱟᱜ ᱠᱟᱹᱢᱤ ᱛᱟᱯᱚᱨᱮ ᱟᱥᱲᱟ ᱤᱛᱩᱱ ᱟᱥᱲᱟ ᱠᱚᱨᱮ ᱞᱮᱠᱪᱟᱨᱮᱞ ᱞᱮᱠᱟᱛᱮ ᱥᱮ ᱫᱤᱫᱤᱢᱩᱱᱤ ᱞᱮᱠᱟᱛᱮ ᱛᱮᱦᱚᱸ ᱠᱚ ᱠᱟᱹᱢᱤ ᱠᱟᱱᱟ ᱟᱨ ᱚᱲᱟᱜ ᱫᱩᱣᱟᱹᱨ ᱨᱮᱱᱟᱜ ᱥᱚᱝᱥᱟᱨᱤᱠ ᱠᱟᱹᱢᱤ ᱢᱟᱛᱚ ᱢᱮᱱᱟᱜ ᱟᱠᱟᱫ ᱜᱮ ᱚᱱᱟ ᱥᱟᱶᱛᱮ ᱟᱵᱚ ᱠᱩᱲᱤ ᱦᱚᱯᱚᱱ ᱡᱟᱦᱟᱸ ᱵᱚᱱ ᱠᱟᱹᱢᱤ ᱫᱟᱲᱮᱭᱟᱜᱼᱟ ᱥᱮ ᱚᱱᱟ ᱢᱟᱱᱮ ᱠᱩᱲᱤ ᱦᱚᱯᱚᱱ ᱡᱟᱦᱟᱸ ᱵᱚᱱ ᱠᱟᱹᱢᱤ ᱫᱟᱲᱮᱭᱟᱜᱼᱟ ᱠᱚᱲᱟ ᱦᱚᱯᱚᱱ ᱚᱱᱟ ᱠᱟᱹᱢᱤ ᱵᱟᱠᱚ ᱠᱟᱹᱢᱤ ᱫᱟᱲᱮᱭᱟᱜᱼᱟ ᱟᱨ ᱠᱚᱲᱟᱦᱚᱯᱚᱱ ᱡᱟᱦᱟᱸᱠᱚ ᱠᱟᱹᱢᱤ ᱫᱟᱲᱮᱭᱟᱜᱼᱟ ᱚᱱᱟ ᱠᱟᱹᱢᱤ ᱟᱵᱚ ᱵᱟᱵᱚᱱ ᱠᱟᱹᱢᱤ ᱫᱟᱲᱮᱭᱟᱜᱼᱟ ᱠᱤᱱᱛᱩ ᱠᱩᱲᱤ ᱦᱚᱯᱚᱱ ᱴᱷᱮᱱ ᱦᱚᱸ ᱱᱚᱝᱠᱟᱱ ᱫᱟᱲ ᱢᱮᱱᱟᱜᱼᱟ ᱡᱮ ᱠᱚᱲᱟ ᱦᱚᱯᱚᱱ ᱡᱟᱦᱟᱸ ᱠᱚ ᱠᱟᱹᱢᱤᱭᱟ ᱚᱱᱟ ᱠᱚ ᱠᱤᱪᱷᱩ ᱠᱤᱪᱷᱩ ᱠᱟᱹᱢᱤ ᱦᱚᱭᱛᱳ ᱟᱵᱚ ᱵᱚᱱ ᱫᱟᱲᱮᱭᱟᱜ ᱜᱮᱭᱟ ᱢᱟᱲᱟᱝ ᱥᱮᱪᱮᱫᱚᱜ ᱫᱚ ᱞᱟᱹᱠᱛᱤ ᱠᱟᱱᱟ ᱢᱟᱲᱟᱝ ᱥᱮᱪᱮᱫᱚᱜ ᱞᱟᱹᱠᱛᱤ ᱠᱟᱱᱟ ᱥᱮᱪᱮᱫ ᱦᱩᱭᱞᱮᱱ ᱠᱷᱟᱱ ᱜᱮ ᱟᱢ ᱥᱟᱱᱟᱢ ᱠᱟᱹᱢᱤᱢ ᱵᱩᱡᱽ ᱫᱟᱲᱮᱭᱟᱜᱼᱟ ᱥᱮ ᱱᱚᱣᱟ ᱠᱟᱹᱢᱤ ᱫᱚ ᱪᱮᱫᱞᱮᱠᱟ ᱠᱟᱛᱮ ᱞᱟᱦᱟ ᱤᱫᱤ ᱦᱩᱭᱩᱜᱼᱟ ᱥᱮ ᱪᱮᱫ ᱞᱮᱠᱟ ᱠᱟᱛᱮᱢ ᱞᱟᱦᱟᱭᱟ ᱛᱟᱦᱚᱞᱮ ᱠᱷᱟᱱᱜᱮ ᱡᱚᱛᱚ ᱠᱟᱹᱢᱤ ᱨᱮ ᱟᱢᱮᱢ ᱞᱟᱦᱟ ᱫᱟᱲᱮᱭᱟᱜᱼᱟ